ᱱᱚᱣᱟ ᱴᱚᱴᱷᱟ ᱨᱮᱦᱚᱸ ᱢᱮᱥᱟ ᱠᱚ ᱧᱮᱞᱚᱜᱼᱟ ᱱᱚᱝᱠᱟᱱ ᱠᱤᱪᱷᱩ ᱪᱮᱬᱮᱣᱟᱜ ᱧᱩᱛᱩᱢ ᱫᱚ ᱦᱩᱭᱩᱜ ᱠᱟᱱᱟ ᱠᱟᱹᱦᱩ ᱪᱮᱬᱮ ᱠᱩᱭᱞᱤ ᱪᱮᱬᱮ ᱯᱚᱛᱟᱢ ᱪᱮᱬᱮ ᱢᱤᱨᱩ ᱪᱮᱬᱮ ᱮᱢᱟᱱ ᱠᱚ ᱟᱨ ᱤᱧᱟᱹᱜ ᱠᱩᱥᱤ ᱪᱮᱬᱮ ᱨᱮᱭᱟᱜ ᱧᱩᱛᱩᱢ ᱫᱚ ᱦᱩᱭᱩᱜ ᱠᱟᱱᱟ ᱠᱟᱹᱦᱩ ᱪᱮᱬᱮ ᱡᱟᱦᱟᱸᱭ ᱫᱚ ᱱᱤᱭᱟᱹ ᱟᱵᱚ ᱯᱚᱨᱤᱵᱮᱥ ᱠᱚ ᱥᱟᱯᱷᱟ ᱠᱚ ᱫᱚᱦᱚᱭᱟ ᱢᱚᱡᱽ ᱠᱚ ᱫᱚᱦᱚᱭᱟ ᱟᱨ ᱢᱤᱫᱴᱟᱝ ᱫᱚᱭ ᱦᱩᱭᱩᱜ ᱠᱟᱱᱟ ᱠᱩᱭᱞᱤ ᱪᱮᱬᱮ ᱡᱟᱦᱟᱸᱭᱟᱜ ᱨᱟᱜ ᱫᱚ ᱟᱹᱰᱤ ᱢᱚᱡᱽ ᱟᱸᱡᱚᱢᱚᱜᱼᱟ ᱟᱹᱰᱤ ᱢᱚᱡᱽ ᱟᱲᱟᱝ ᱛᱮ ᱨᱟᱜᱟ